ᱦᱳᱭ ᱤᱧ ᱚᱱᱠᱟᱜᱮ ᱢᱤᱫᱴᱮᱱ ᱦᱮᱯᱨᱟᱣ ᱠᱚᱨᱮ ᱟᱹᱰᱤ ᱡᱟᱭᱜᱟ ᱨᱮ ᱥᱮᱞᱮᱫ ᱤᱧ ᱛᱟᱦᱮᱸᱭᱟᱠᱟᱱᱟ ᱡᱟᱦᱟᱸ ᱞᱮᱠᱟ ᱯᱷᱩᱲᱩᱜ ᱯᱟᱛᱲᱟ ᱯᱟᱹᱴᱤ ᱠᱚᱨᱮ ᱥᱮᱞᱮᱫ ᱤᱧ ᱛᱟᱦᱮᱸᱭᱟᱠᱟᱱᱟ ᱟᱫᱚ ᱥᱚᱢᱚᱭ ᱠᱚ ᱠᱚᱢ ᱠᱟᱹᱦᱤᱛᱮ ᱤᱧ ᱚᱱᱠᱟᱱ ᱵᱮᱥ ᱯᱟᱛᱲᱟ ᱵᱟᱹᱧ ᱵᱮᱱᱟᱣ ᱫᱟᱲᱮᱭᱟᱫᱟ ᱟᱨᱦᱚᱸ ᱚᱱᱠᱟ ᱢᱟ ᱴᱷᱟᱯᱮ